ᱦᱮᱸ ᱵᱮᱝᱠ ᱥᱟᱛᱮᱜ ᱵᱷᱟᱞᱳᱭ ᱞᱮᱱᱫᱮᱱ ᱢᱮᱱᱟᱜᱼᱟ ᱛᱟᱨ ᱢᱚᱫᱽᱫᱷᱮ ᱨᱤᱱ ᱤᱧ ᱦᱟᱛᱟᱣ ᱠᱟᱫᱟ ᱡᱮ ᱡᱚᱢᱤ ᱨᱮᱡᱤᱥᱴᱨᱤ ᱧᱩᱛᱩᱢ ᱢᱮᱱᱛᱮ ᱛᱟᱨ ᱢᱚᱫᱽᱫᱷᱮ ᱡᱚᱢᱤ ᱨᱮᱡᱤᱥᱴᱨᱤ ᱞᱟᱹᱜᱤᱫ ᱵᱷᱟᱹᱜᱤ ᱴᱟᱠᱟᱜᱮ ᱞᱟᱹᱠᱛᱤ ᱠᱟᱱ ᱛᱟᱦᱮᱱᱟ ᱛᱟᱨ ᱢᱚᱫᱽᱫᱷᱮ ᱤᱧ ᱞᱳᱱ ᱦᱟᱛᱟᱣ ᱠᱤᱫᱟᱹᱧ ᱵᱮᱝᱠ ᱠᱷᱚᱱ ᱢᱳᱴᱟᱢᱩᱴᱤ ᱯᱚᱧᱪᱟᱥ ᱦᱟᱡᱟᱨ ᱛᱟᱨ ᱢᱚᱫᱽᱫᱷᱮ ᱱᱤᱛᱚᱜ ᱠᱟᱹᱢᱤ ᱮᱢ ᱠᱮᱫᱟ ᱛᱳ ᱛᱷᱚᱲᱟ ᱛᱷᱚᱲᱟ ᱛᱮ ᱤᱭᱟᱹ ᱠᱤᱥᱛᱤ ᱮᱢ ᱤᱫᱤᱭᱮᱫᱟᱹᱧ ᱛᱚ ᱞᱟᱦᱟ ᱱᱤᱭᱟᱹ ᱞᱟᱦᱟ ᱢᱤᱫᱴᱮ ᱞᱳᱱ ᱤᱧ ᱦᱟᱛᱟᱣ ᱞᱮᱫᱟ ᱚᱱᱮ ᱚᱱᱠᱟᱜᱮ ᱦᱟᱛᱟᱣ ᱠᱟᱛᱮᱫ ᱥᱚᱯᱛᱟ ᱥᱚᱯᱛᱟ ᱮᱢ ᱮᱢᱛᱮ ᱵᱷᱟᱹᱜᱤᱧ ᱥᱳᱫᱷ ᱤᱫᱤ ᱠᱮᱫᱟ ᱛᱳ ᱚᱱᱟ ᱥᱳᱫᱷ ᱯᱚᱨᱮ ᱜᱮ ᱟᱨᱚ ᱱᱚᱜᱼᱚᱭ ᱱᱤᱭᱟᱹᱵᱟᱨ ᱟᱨᱚᱧ ᱦᱟᱛᱟᱣ ᱠᱟᱫᱟ ᱱᱤᱭᱟᱹᱵᱟᱨ ᱡᱚᱠᱷᱚᱱ ᱟᱨᱦᱚᱸᱧ ᱥᱳᱫᱷᱼᱟ ᱛᱟᱨᱯᱚᱨ ᱟᱨᱦᱚᱸ ᱛᱟᱭᱱᱚᱢ ᱫᱟᱨᱟᱢ ᱡᱚᱠᱷᱚᱱ ᱫᱚᱨᱠᱟᱨ ᱞᱟᱜᱟᱣ ᱤᱧᱟᱹ ᱦᱟᱛᱟᱣ ᱠᱮᱫ ᱛᱚᱠᱷᱚᱱ ᱟᱨᱚᱧ ᱩᱴᱷᱟᱹᱣᱟ ᱛᱳ ᱱᱚᱜᱼᱚᱭ ᱡᱮ ᱵᱮᱝᱠ ᱥᱟᱛᱮᱜ ᱱᱤᱭᱟᱹ ᱞᱮᱱᱫᱮᱱ ᱡᱮ ᱴᱟᱠᱟ ᱠᱚ ᱮᱢᱟᱹᱧ ᱠᱟᱱᱟ ᱡᱮ ᱤᱧ ᱮᱢ ᱠᱟᱱᱟ ᱚᱱᱠᱟᱜᱮ ᱡᱟᱛᱮ ᱢᱟᱱᱮ ᱮᱢ ᱤᱫᱤ ᱟᱠᱚ ᱠᱷᱟᱱ ᱫᱚᱠᱚ ᱮᱢᱚᱜᱼᱟ ᱟᱨ ᱡᱩᱫᱤ ᱵᱟᱢ ᱮᱢᱟᱭ ᱠᱷᱟᱱ ᱛᱟᱦᱚᱞᱮ ᱵᱮᱝᱠ ᱟᱨ ᱟᱢ ᱞᱳᱱ ᱵᱟᱭ ᱮᱢᱟᱢᱟ ᱛᱳ ᱚᱱᱟ ᱤᱭᱠᱟᱹ ᱛᱮ ᱵᱮᱝᱠ ᱥᱟᱛᱮᱫ ᱞᱮᱱᱫᱮᱱ ᱫᱚ ᱟᱨᱠᱤ ᱤᱧᱟᱹᱜ ᱫᱚ ᱵᱷᱟᱹᱜᱤ ᱜᱮ ᱢᱮᱱᱟᱜᱼᱟ